ᱦᱮᱞᱳ ᱦᱮᱞᱳ ᱤᱧ ᱜᱮ ᱥᱩᱠᱩᱨᱢᱚᱱᱤ ᱢᱩᱨᱢᱩᱧ ᱢᱮᱱᱮᱜᱼᱟ ᱟᱨ ᱟᱛᱳ ᱛᱟᱞᱮ ᱫᱚ ᱞᱩᱠᱩᱭᱰᱤ ᱪᱮᱫ ᱤᱭᱟᱹ ᱛᱟᱦᱮᱸᱜ ᱢᱮᱱᱮᱫ ᱛᱟᱦᱮᱸ ᱱᱚᱜ ᱟᱹᱧ ᱠᱤ ᱟᱢ ᱤᱭᱟᱹ ᱢᱟᱱᱮ ᱫᱚᱠᱟᱱ ᱤᱭᱟᱹ ᱪᱩᱲᱤ ᱯᱟᱜᱽᱨᱟ ᱫᱚᱠᱟᱱ ᱢᱮᱱᱟᱜ ᱟᱥᱮ ᱚᱸᱰᱮ ᱱᱤᱡ ᱢᱟᱹᱞᱤᱠ ᱠᱟᱱ ᱜᱮᱭᱟᱢ ᱥᱮ ᱦᱳᱭ ᱟᱫᱚ ᱤᱧ ᱫᱚ ᱦᱟᱸᱜ ᱢᱮᱱᱮᱜ ᱛᱟᱦᱮᱱᱤᱧ ᱠᱤ ᱤᱧ ᱦᱟᱛᱟᱣ ᱟᱞᱮ ᱪᱩᱲᱤ ᱯᱟᱜᱽᱨᱟ ᱠᱚ ᱮᱢᱟᱱ ᱠᱚ ᱟᱹᱰᱤ ᱠᱤᱪᱷᱩ ᱟᱫᱚ ᱪᱮᱫ ᱞᱮᱠᱟ ᱤᱭᱟᱹ ᱯᱮ ᱮᱢᱟ ᱞᱮᱭᱟ ᱰᱤᱥᱠᱟᱣᱩᱱᱴ ᱰᱷᱮᱨ ᱜᱮᱞᱮ ᱦᱟᱛᱟᱣᱟ ᱟᱫᱚ ᱚᱱᱟᱨᱮ ᱛᱤᱱᱟᱹᱜ ᱰᱤᱥᱠᱟᱣᱩᱱᱴ ᱮᱢ ᱮᱢᱟ ᱞᱮᱭᱟ ᱚᱸᱻ ᱚᱱᱟᱜᱮ ᱟᱞᱮ ᱰᱷᱮᱨ ᱜᱮᱞᱮ ᱦᱟᱛᱟᱣᱟ ᱟᱨ ᱤᱭᱟᱹ ᱚᱱᱟ ᱥᱤᱴᱤ ᱜᱳᱞᱰ ᱠᱚ ᱢᱮᱱᱟᱜ ᱟᱥᱮ ᱥᱤᱴᱤᱜᱳᱞ ᱤᱭᱟᱹ ᱠᱚ ᱢᱟᱱᱮ ᱯᱟᱜᱽᱨᱟ ᱠᱚ ᱜᱮᱨᱮᱱᱴᱤ ᱵᱟᱞᱟ ᱚᱱᱟ ᱠᱚ ᱪᱮᱫ ᱞᱮᱠᱟ ᱯᱮ ᱤᱭᱟᱹ ᱟᱹᱠᱷᱨᱤᱧ ᱮᱜᱼᱟ ᱛᱤᱱᱟᱹᱜ ᱫᱟᱢ ᱠᱚᱛᱮ ᱟᱨ ᱛᱤᱱᱟᱹᱜ ᱤᱭᱟᱹ ᱰᱤᱥᱠᱟᱣᱩᱱᱴ ᱠᱚᱯᱮ ᱮᱢᱟ ᱞᱮᱭᱟ ᱟᱫᱚ ᱟᱞᱮ ᱱᱚᱰᱮ ᱢᱟᱱᱮ ᱥᱟᱸᱜᱮ ᱜᱮ ᱢᱮᱱᱟᱜ ᱞᱮᱭᱟ ᱥᱮ ᱮᱱᱠᱷᱟᱱ ᱫᱚ ᱢᱮᱱᱮᱫᱼᱟ ᱞᱮ ᱠᱤ ᱚᱸᱰᱮ ᱵᱚᱱ ᱪᱟᱞᱟᱜᱼᱟ ᱚᱸᱰᱮ ᱫᱚᱠᱟᱱ ᱢᱮᱱᱟᱜᱼᱟ ᱟᱨ ᱠᱤ ᱚᱸᱰᱮ ᱠᱷᱚᱱ ᱵᱚᱱ ᱢᱟᱱᱮ ᱥᱟᱸᱜᱮ ᱫᱷᱟᱨᱟ ᱵᱚᱱ ᱦᱟᱛᱟᱣ ᱞᱮᱠᱷᱟᱱ ᱥᱟᱸᱜᱮ ᱢᱟᱱᱮ ᱰᱤᱥᱠᱟᱣᱩᱱᱴ ᱠᱟᱹᱡ ᱧᱟᱢ ᱧᱚᱜᱚᱜᱼᱟ ᱰᱷᱮᱨ ᱮᱢ ᱦᱟᱛᱟᱣ ᱠᱷᱟᱱ ᱟᱫᱚ ᱚᱱᱟ ᱠᱚᱜᱮ ᱟᱞᱮ ᱞᱮ ᱠᱟᱛᱷᱟᱭᱮᱜᱼᱟ ᱟᱨ ᱪᱟᱞᱟᱜ ᱞᱮ ᱢᱮᱱᱮᱫᱼᱟ ᱮᱱᱠᱷᱟᱱ ᱫᱚ ᱯᱚᱱᱨᱚ ᱛᱟᱹᱨᱤᱠᱷ ᱨᱮ ᱪᱟᱞᱟᱜ ᱟᱞᱮ ᱟᱨ ᱤᱭᱟᱹ ᱟᱹᱜᱩᱭᱟᱞᱮ ᱫᱟᱢ ᱠᱚ ᱪᱮᱫ ᱞᱮᱠᱟ ᱰᱤᱥᱠᱟᱣᱩᱱᱴ ᱠᱚᱯᱮ ᱮᱢᱚᱜ ᱠᱟᱱᱟ ᱟᱨ ᱦᱳᱭ ᱧᱮᱞ ᱟᱞᱮ ᱪᱮᱫ ᱞᱮᱠᱟ ᱠᱩᱥᱤᱭᱟᱜ ᱞᱮ ᱵᱟᱞᱮ ᱠᱩᱥᱤᱭᱟᱜᱼᱟ ᱚᱱᱟ ᱠᱚ ᱦᱳᱭ ᱟᱫᱚ ᱟᱞᱮ ᱯᱚᱱᱨᱚ ᱛᱟᱹᱨᱤᱠᱷ ᱞᱮ ᱪᱟᱞᱟᱜᱼᱟ ᱟᱨ ᱛᱚᱵᱮ ᱟᱞᱮ ᱦᱳᱭ ᱟᱵᱚ ᱜᱚᱞᱯᱷᱚ ᱟᱵᱚᱱ ᱪᱮᱫ ᱞᱮᱠᱟ ᱟᱢᱦᱚᱸ ᱡᱮᱢᱚᱱ ᱟᱢᱦᱚᱸ ᱚᱸᱰᱮ ᱠᱷᱚᱱ ᱯᱷᱟᱭᱫᱟ ᱚᱰᱚᱠ ᱟᱢ ᱢᱟ ᱟᱨ ᱟᱞᱮ ᱡᱮᱢᱚᱱ ᱦᱟᱛᱟᱣ ᱠᱟᱛᱮ ᱟᱞᱮ ᱦᱚᱸ ᱢᱟᱱᱮ ᱦᱚᱨᱚᱜ ᱠᱟᱛᱮ ᱥᱮ ᱯᱩᱭᱥᱟᱹ ᱮᱢ ᱠᱟᱛᱮ ᱦᱚᱸ ᱨᱟᱹᱥᱠᱟᱹ ᱜᱮᱞᱮ ᱵᱩᱡᱷᱟᱹᱣ ᱢᱟ ᱠᱤ ᱟᱞᱮ ᱱᱤᱱᱟᱹᱜ ᱫᱟᱢ ᱛᱮᱞᱮ ᱱᱚᱣᱟ ᱥᱟᱢᱟᱱ ᱥᱮ ᱱᱚᱣᱟ ᱦᱚᱨᱚᱜᱟᱜ ᱞᱮ ᱧᱟᱢ ᱠᱮᱜᱼᱟ ᱦᱳᱭ ᱛᱚᱵᱮ ᱛᱚᱵᱮ ᱤᱱᱟᱹᱜ ᱜᱮᱞᱟᱝ ᱜᱟᱞᱢᱟᱨᱟᱣᱟ ᱟᱞᱮ ᱦᱟᱸᱜ ᱯᱚᱱᱨᱚ ᱛᱟᱹᱨᱤᱠᱷ ᱞᱮ ᱪᱟᱞᱟᱜᱼᱟ ᱦᱳᱭ